ᱤᱧᱟᱹᱜ ᱯᱟᱲᱦᱟᱜ ᱨᱮᱫᱚ ᱢᱮᱱᱞᱤ ᱞᱟᱹᱭᱛᱮ ᱜᱟᱱᱚᱜᱼᱟ ᱡᱟᱦᱟᱸᱠᱚ ᱢᱮᱛᱟᱜ ᱠᱟᱱᱟ ᱡᱮ ᱡᱟᱹᱛᱤ ᱵᱷᱮᱫᱟ ᱵᱷᱮᱫ ᱚᱱᱟᱠᱚ ᱱᱤᱭᱮ ᱤᱧᱟᱹᱜ ᱫᱚ ᱟᱹᱰᱤᱜᱮ ᱠᱷᱟᱨᱟᱯᱤᱧ ᱟᱹᱭᱠᱟᱹᱣᱜᱮᱭᱟ ᱮᱵᱚᱝ ᱚᱱᱟᱞᱟᱹᱜᱤᱫ ᱤᱧᱟᱹᱜ ᱯᱟᱲᱦᱟᱣ ᱚᱫᱽᱫᱷᱟᱭ ᱨᱮ ᱠᱚᱞᱮᱡ ᱞᱟᱭᱤᱵ ᱨᱮᱜᱮ ᱫᱚᱞᱤᱛ ᱵᱚᱞᱮ ᱢᱤᱫᱴᱮᱱ ᱚᱫᱷᱟᱭ ᱛᱟᱦᱮᱸ ᱠᱟᱱᱟ ᱡᱟᱦᱟᱸ ᱨᱮ ᱤᱧ ᱪᱮᱫ ᱟᱠᱟᱫᱟ ᱫᱚᱞᱤᱛ ᱢᱟᱱᱮ ᱡᱟᱹᱛᱤ ᱵᱷᱮᱫᱟ ᱵᱷᱮᱫ ᱡᱟᱦᱟᱸ ᱵᱤ ᱟᱨ ᱟᱢᱵᱮᱫ ᱠᱚᱨᱮ ᱞᱟᱹᱭ ᱟᱠᱟᱫᱟ ᱡᱮ ᱡᱟᱹᱛᱤ ᱵᱷᱮᱫᱟ ᱵᱷᱮᱫ ᱪᱮᱫᱜᱮ ᱵᱟᱝ ᱠᱟᱱᱟ ᱡᱟᱹᱛᱤ ᱪᱮᱫ ᱠᱟᱱᱟ ᱚᱠᱚᱭ ᱠᱟᱱᱟᱭ ᱠᱟᱹᱴᱤᱡ ᱡᱟᱹᱛᱤ ᱚᱠᱚᱭ ᱠᱟᱱᱟᱭ ᱞᱟᱹᱴᱩ ᱡᱟᱹᱛᱤ ᱚᱱᱟᱫᱚ ᱢᱮᱴᱟᱨ ᱫᱚ ᱵᱟᱝ ᱠᱟᱱᱟ ᱟᱢ ᱪᱮᱫ ᱞᱮᱠᱟᱢ ᱠᱟᱹᱢᱤᱭᱟ ᱟᱢ ᱚᱱᱟ ᱜᱮᱛᱟᱢ ᱡᱟᱹᱛᱤ ᱟᱢᱟᱜ ᱠᱟᱹᱢᱤ ᱩᱯᱚᱨ ᱱᱤᱨᱵᱷᱚᱨ ᱠᱟᱛᱮᱫ ᱟᱢ ᱫᱚ ᱚᱠᱨᱮᱢ ᱡᱚᱱᱢᱚ ᱟᱠᱟᱱᱟ ᱚᱱᱟᱫᱚ ᱟᱢᱟᱜ ᱫᱚ ᱡᱟᱹᱛᱤ ᱫᱚ ᱵᱟᱝ ᱠᱟᱱᱟ ᱡᱟᱹᱛᱤ ᱫᱚ ᱦᱩᱭᱩᱜ ᱟᱢ ᱪᱮᱫ ᱞᱮᱠᱟᱢ ᱠᱟᱹᱢᱤᱭᱟ ᱪᱮᱫ ᱞᱮᱠᱟᱢ ᱯᱟᱲᱦᱟᱜᱼᱟ ᱥᱮ ᱪᱮᱫ ᱞᱮᱠᱟ ᱦᱚᱲᱮᱢ ᱥᱮᱵᱟᱭᱮᱫ ᱠᱚᱣᱟ ᱚᱱᱟ ᱜᱮᱛᱟᱢ ᱟᱢᱟᱜ ᱢᱮᱱ ᱫᱷᱚᱨᱢᱚ ᱫᱷᱚᱨᱢᱚ ᱫᱷᱚᱨᱢᱚ ᱢᱟᱱᱮ ᱫᱚ ᱦᱩᱭᱩᱜ ᱠᱟᱱᱟ ᱡᱮ ᱤᱧ ᱫᱚ ᱚᱱᱠᱟᱫᱚ ᱵᱟᱹᱧ ᱢᱚᱱᱮᱭ ᱜᱮᱭᱟ ᱡᱮ ᱫᱷᱚᱨᱢᱚ ᱢᱟᱱᱮᱫᱚ ᱡᱮ ᱫᱷᱚᱨᱢᱚ ᱢᱟᱱᱮᱜᱮ ᱢᱤᱫᱴᱮᱱ ᱟᱞᱟᱫᱟ ᱨᱤᱞᱤᱡᱤᱭᱚᱱ ᱠᱟᱱᱟ ᱩᱱᱤᱫᱚ ᱦᱟᱹᱱᱤ ᱤᱭᱟᱹ ᱠᱟᱱᱟᱭ ᱚᱱᱠᱟᱫᱚ ᱵᱟᱝ ᱱᱤᱡᱮ ᱱᱤᱡᱮ ᱫᱷᱚᱨᱢᱚ ᱱᱤᱡᱮ ᱱᱤᱡᱮᱴᱷᱮᱱ ᱠᱟᱱᱟ ᱠᱤᱱᱛᱩ ᱦᱚᱲ ᱢᱤᱫ ᱦᱚᱲᱮᱢ ᱦᱮᱣᱟᱭᱮᱭᱟ ᱧᱮᱞᱮᱭᱟᱢ ᱚᱱᱟᱜᱮ ᱦᱚᱲ ᱦᱚᱲ ᱦᱚᱯᱚᱱᱟᱜ ᱫᱚ ᱢᱟᱱᱚᱵ ᱫᱷᱚᱨᱢᱚᱜᱮ ᱢᱮᱱ ᱫᱷᱚᱨᱢᱚ ᱠᱟᱱ ᱛᱟᱵᱚᱱᱟ ᱮᱵᱚᱝ ᱡᱮ ᱦᱚᱲ ᱚᱠᱚᱭᱦᱚᱸ ᱠᱟᱹᱴᱤᱡ ᱟᱞᱚᱢ ᱢᱚᱱᱮ ᱠᱚᱣᱟ ᱡᱚᱛᱚᱦᱚᱲ ᱜᱮᱠᱚ ᱥᱚᱢᱟᱱ ᱜᱮᱭᱟ ᱩᱱᱤᱦᱚᱭ ᱦᱚᱲᱠᱟᱱ ᱟᱢᱦᱚᱢ ᱦᱚᱲ ᱠᱟᱱᱟ ᱩᱱᱤᱭᱟᱜ ᱢᱟᱭᱟᱝ ᱦᱚ ᱟᱨᱟᱜ ᱜᱮᱭᱟ ᱟᱢᱟᱜ ᱢᱟᱭᱟᱝ ᱦᱚ ᱟᱨᱟᱜ ᱜᱮᱭᱟ ᱩᱱᱤᱦᱚᱭ ᱩᱱᱤᱦᱚᱭ ᱛᱟᱲᱟᱢ ᱫᱟᱲᱮᱭᱟᱜᱼᱟ ᱟᱢᱦᱚᱢ ᱛᱟᱲᱟᱢ ᱫᱟᱲᱮᱭᱟᱜᱼᱟ ᱛᱟᱦᱚᱞᱮ ᱩᱱᱤ ᱪᱮᱫᱟᱜ ᱮᱢ ᱠᱟᱹᱴᱤᱡ ᱮᱭᱟ ᱟᱢ ᱪᱮᱫᱟᱜ ᱮᱢ ᱞᱟᱹᱴᱩᱜᱼᱟ ᱛᱚᱵᱮ ᱤᱧᱢᱮᱱᱟ ᱚᱱᱟᱫᱚ ᱞᱟᱹᱴᱩ ᱠᱟᱹᱴᱤᱡ ᱨᱮᱭᱟᱜ ᱪᱮᱫᱜᱮ ᱵᱟᱝ ᱠᱟᱱᱟ ᱡᱚᱛᱚ ᱦᱚᱲ ᱜᱮᱵᱚᱱ ᱥᱚᱢᱟᱱ ᱜᱮᱭᱟ ᱚᱠᱚᱭᱦᱚᱸ ᱠᱟᱹᱴᱤᱡ ᱞᱟᱹᱴᱩ ᱟᱞᱚᱢ ᱢᱚᱱᱮ ᱠᱚᱣᱟ ᱟᱨ ᱤᱧ ᱢᱚᱱᱮᱭᱟ ᱱᱚᱶᱟ ᱟᱹᱰᱤ ᱵᱷᱟᱜᱮ ᱡᱤᱱᱤᱥ ᱠᱟᱱᱟ ᱱᱤᱭᱟᱹ ᱡᱤᱱᱤᱥᱴᱟᱜ ᱤᱧ ᱢᱟᱱᱟᱣ ᱤᱫᱤᱭ ᱜᱮᱭᱟ ᱱᱚᱶᱟ ᱤᱧᱟᱹᱜ ᱢᱚᱱᱮᱨᱮ ᱜᱟᱛᱷᱟᱜ ᱞᱮᱠᱟᱱ ᱠᱟᱛᱷᱟᱭ ᱞᱟᱹᱭᱮᱫᱼᱟ ᱵᱤ ᱟᱨ ᱟᱢᱵᱮᱫᱠᱚᱨ ᱞᱟᱹᱭ ᱞᱮᱫᱟ ᱵᱷᱤᱢᱨᱟᱣ ᱟᱢᱵᱮᱫ ᱠᱚᱨ ᱠᱷᱩᱵ ᱵᱷᱟᱞᱮ ᱠᱟᱛᱷᱟᱭ ᱞᱟᱹᱭ ᱟᱠᱟᱫᱟ ᱚᱱᱟᱫᱚ ᱟᱹᱰᱤ ᱥᱟᱨᱟᱡᱤᱵᱚᱱ ᱜᱤ ᱤᱧ ᱫᱤᱥᱟᱹᱭᱟ ᱟᱨ ᱱᱤᱭᱟᱹ ᱫᱚ ᱛᱤᱥᱦᱚ ᱵᱟᱹᱧ ᱦᱤᱲᱤᱧᱟ ᱩᱱᱤᱭᱟᱜ ᱠᱟᱛᱷᱟ ᱡᱟᱭ ᱞᱟᱹᱭ ᱟᱠᱟᱫᱟ ᱚᱱᱟᱫᱚ